ᱦᱮᱞᱳ ᱦᱮᱸ ᱜᱚᱢᱠᱮ ᱡᱚᱦᱟᱨ ᱜᱮ ᱟᱵᱚ ᱫᱚ ᱱᱚᱝᱠᱟᱜ ᱠᱟᱱᱟ ᱥᱮᱫᱟᱭ ᱡᱩᱜᱽ ᱨᱮᱫᱚ ᱰᱟᱹᱝᱨᱤ ᱢᱮᱨᱚᱢ ᱥᱟᱸᱜᱮ ᱠᱚ ᱛᱟᱦᱮᱸ ᱠᱟᱱᱟ ᱛᱟᱨᱯᱚᱨᱮ ᱰᱟᱹᱝᱨᱤ ᱢᱮᱨᱚᱢᱟᱜ ᱜᱩᱨᱤᱡ ᱛᱮ ᱵᱟᱹᱫᱽ ᱨᱮ ᱥᱟᱨᱵᱚᱱ ᱮᱢᱮᱫ ᱛᱟᱦᱮᱱ ᱰᱟᱹᱝᱨᱤ ᱛᱮᱵᱚᱱ ᱥᱤᱭᱳᱜ ᱠᱟᱱ ᱛᱟᱦᱮᱱᱚᱜ ᱚᱱᱟ ᱤᱫᱤ ᱠᱟᱛᱮᱫ ᱦᱩᱲᱩ ᱪᱟᱣᱞᱮ ᱦᱚᱸ ᱵᱮᱥ ᱵᱚᱱ ᱟᱨᱡᱟᱣᱮᱫ ᱛᱟᱦᱮᱱᱚᱜ ᱛᱟᱨᱯᱚᱨᱮ ᱱᱤᱛᱚᱜ ᱫᱚ ᱱᱚᱝᱠᱟᱜ ᱠᱟᱱᱟ ᱡᱮ ᱵᱟᱝ ᱱᱤᱛᱚᱜ ᱥᱟᱹᱫᱷᱤᱱ ᱟᱵᱚᱱ ᱥᱟᱹᱫᱷᱤᱱ ᱡᱩᱜᱽ ᱛᱟᱵᱚ ᱥᱮᱴᱮᱨᱮᱱᱟ ᱢᱟᱱᱮ ᱪᱮᱫ ᱞᱮᱠᱟ ᱠᱟᱹᱢᱤ ᱠᱚᱦᱚᱸ ᱟᱹᱬᱤᱥᱚᱜᱼᱟ ᱡᱟᱹᱱᱤᱡ ᱠᱷᱟᱱ ᱫᱚ ᱱᱤᱛᱚᱜ ᱵᱚᱱ ᱱᱚᱝᱠᱟᱭᱟᱜᱼᱟ ᱡᱮ ᱵᱟᱝᱟ ᱟᱵᱚ ᱴᱨᱟᱠᱴᱚᱨ ᱛᱮ ᱯᱟᱣᱟᱨ ᱴᱤᱞᱟᱨ ᱛᱮ ᱚᱱᱟ ᱛᱮᱵᱚ ᱥᱤᱭᱮᱫᱼᱟ ᱛᱟᱨᱯᱚᱨᱮ ᱰᱟᱹᱝᱨᱤ ᱜᱩᱨᱤᱡ ᱠᱤ ᱢᱮᱨᱚᱢ ᱜᱩᱨᱤᱡ ᱠᱚ ᱢᱮᱨᱚᱢ ᱜᱩᱨᱤᱡ ᱚᱱᱟᱫᱚ ᱱᱤᱛᱚᱜ ᱫᱚ ᱵᱟᱹᱫᱽ ᱨᱮᱫᱚ ᱵᱟᱵᱚ ᱞᱟᱜᱟᱣᱮᱫᱼᱟ ᱚᱱᱟ ᱥᱟᱨ ᱵᱚᱱ ᱞᱟᱜᱟᱣᱮᱫᱼᱟ ᱚᱱᱮ ᱚᱱᱟ ᱤᱫᱤ ᱠᱟᱛᱮᱫ ᱢᱟᱱᱮ ᱱᱤᱛᱚᱜ ᱫᱚ ᱪᱟᱥ ᱫᱚ ᱢᱟᱲᱟᱝᱼᱟᱜ ᱪᱟᱥ ᱠᱷᱚᱱ ᱱᱤᱛᱚᱜᱟᱜ ᱪᱟᱥ ᱫᱚ ᱟᱹᱰᱤᱜᱟᱱ ᱵᱚᱫᱚᱞ ᱤᱫᱤᱭ ᱠᱟᱱᱟ ᱦᱮᱸ ᱯᱩᱨᱟᱹᱜᱮ ᱵᱚᱫᱚᱞ ᱠᱟᱱᱟ ᱦᱮᱸ ᱥᱮᱫᱟᱭ ᱫᱚ ᱟᱬᱮ ᱠᱚᱦᱚᱸ ᱠᱚ ᱥᱟᱢᱟᱜᱟ ᱛᱟᱨᱯᱚᱨᱮ ᱡᱟᱦᱟᱸ ᱥᱤᱛᱩᱝ ᱫᱤᱱ ᱟᱵᱚ ᱵᱟᱵᱚ ᱥᱤᱭᱟ ᱮᱱᱠᱷᱟᱱ ᱩᱱ ᱡᱚᱦᱚᱜ ᱫᱚ ᱡᱟᱦᱟᱸ ᱰᱷᱮᱞᱟᱠᱚᱜᱼᱟ ᱚᱱᱟ ᱠᱚᱫᱚ ᱠᱚ ᱠᱩᱴᱟᱹᱢ ᱛᱟᱦᱮᱸᱫ ᱠᱩᱴᱟᱹᱢ ᱠᱟᱛᱮᱫ ᱠᱚ ᱜᱩᱸᱰᱟᱹᱭ ᱛᱟᱦᱮᱱ ᱠᱤᱱᱛᱩ ᱱᱮᱛᱟᱨ ᱫᱚ ᱚᱱᱟ ᱫᱚ ᱵᱟᱵᱚ ᱠᱟᱹᱢᱤᱭᱮᱫᱼᱟ ᱱᱮᱛᱟᱨ ᱫᱚ ᱪᱮᱫ ᱞᱮᱠᱟᱨᱮ ᱟᱞᱜᱟ ᱛᱮᱵᱚᱱ ᱠᱟᱹᱢᱤᱭᱟ ᱚᱱᱟ ᱦᱤᱥᱟᱹᱵᱽ ᱴᱟᱠᱴᱚᱨ ᱛᱮᱵᱚ ᱥᱤᱭᱮᱫᱼᱟ ᱢᱟᱱᱮ ᱫᱩᱞᱩᱭ ᱫᱩᱞᱩᱭᱚᱜᱼᱟ ᱢᱟᱱᱮ ᱜᱩᱸᱰᱟᱹ ᱤᱫᱤᱜᱼᱟ ᱦᱮᱸ ᱟᱨ ᱚᱱᱟ ᱵᱷᱤᱛᱨᱤ ᱨᱮ ᱯᱷᱨᱚᱠ ᱢᱤᱫ ᱡᱤᱱᱤᱥ ᱴᱟ ᱦᱩᱭᱩᱜ ᱠᱟᱱᱟ ᱡᱮ ᱢᱟᱨᱟᱝ ᱡᱟᱦᱟᱸ ᱞᱮᱠᱟ ᱟᱵᱚ ᱰᱟᱹᱝᱨᱤ ᱛᱮᱵᱚ ᱥᱤᱭᱮᱫ ᱛᱟᱦᱮᱸᱫ ᱧᱤᱫᱟᱹ ᱡᱟᱦᱟᱸ ᱞᱮᱠᱟ ᱦᱩᱲᱩ ᱪᱟᱣᱞᱮ ᱵᱚᱱ ᱟᱨᱡᱟᱣᱮᱫᱼᱟ ᱱᱤᱛᱚᱜ ᱡᱟᱦᱟᱸ ᱢᱚᱴᱚᱨ ᱛᱮᱫᱚ ᱪᱟᱥᱮᱫᱼᱟ ᱠᱤᱨᱤᱧ ᱠᱷᱚᱱ ᱥᱟᱨ ᱢᱟ ᱵᱚ ᱮᱨᱮᱫᱼᱟ ᱚᱱᱟ ᱠᱷᱚᱱ ᱫᱚ ᱢᱟᱲᱟᱝ ᱡᱟᱦᱟᱸ ᱞᱮᱠᱟ ᱜᱩᱨᱤᱡ ᱢᱮᱨᱚᱢ ᱠᱤ ᱰᱟᱹᱝᱨᱤ ᱜᱩᱨᱤᱡ ᱦᱩᱭᱩᱜ ᱚᱱᱟᱛᱮ ᱡᱟᱦᱟᱸ ᱞᱮᱠᱟ ᱵᱚ ᱟᱨᱡᱟᱣᱮᱫ ᱛᱟᱦᱮᱱ ᱦᱩᱲᱩ ᱪᱟᱣᱞᱮ ᱚᱱᱟ ᱠᱷᱚᱱ ᱫᱚ ᱱᱤᱛᱚᱜ ᱫᱚ ᱡᱟᱦᱟᱸ ᱟᱵᱚ ᱥᱟᱨ ᱵᱚᱱ ᱞᱟᱜᱟᱣᱮᱫᱼᱟ ᱚᱱᱟ ᱠᱷᱚᱱ ᱫᱚ ᱢᱟᱲᱟᱝ ᱠᱷᱚᱱ ᱫᱚ ᱱᱤᱛᱚᱜ ᱵᱤᱥᱛᱤ ᱵᱚᱱ ᱟᱨᱡᱟᱣᱮᱫᱼᱟ ᱠᱤᱱᱛᱩ ᱡᱟᱦᱟᱸ ᱵᱤᱥᱛᱤ ᱵᱚ ᱟᱨᱡᱟᱣ ᱨᱮᱦᱚᱸ ᱥᱩᱫᱷᱟᱹ ᱠᱤᱱᱛᱩ ᱦᱚᱲᱢᱚᱨᱮ ᱡᱟᱦᱟᱸ ᱵᱚᱱ ᱡᱚᱢᱮᱫᱼᱟ ᱮᱢᱟᱱᱮᱫᱼᱟ ᱵᱚ ᱠᱤᱱᱛᱩ ᱚᱱᱟᱫᱚ ᱠᱟᱹᱢᱤ ᱨᱮᱫᱚ ᱵᱟᱭ ᱞᱟᱜᱟᱜ ᱠᱟᱱᱟᱭ ᱪᱮᱫᱟᱜ ᱚᱱᱟᱫᱚ ᱟᱵᱚᱣᱟᱜ ᱦᱚᱲᱢᱚ ᱤᱫᱤ ᱠᱟᱛᱮᱫ ᱟᱡᱟᱨ ᱵᱤᱢᱟᱨ ᱤᱫᱤ ᱠᱟᱛᱮᱫ ᱰᱷᱮᱹᱨᱚᱜ ᱠᱟᱱᱟ ᱦᱮᱸ ᱢᱟᱲᱟᱝᱼᱟᱜ ᱮᱠᱷᱚᱱ ᱫᱚ ᱟᱹᱰᱤᱜᱟᱱ ᱵᱚᱫᱚᱞ ᱠᱟᱱᱟ ᱦᱮᱸ ᱢᱟᱲᱟᱝ ᱫᱚ ᱟᱵᱚ ᱡᱟᱦᱟᱸ ᱞᱮᱠᱟ ᱜᱩᱨᱤᱡ ᱠᱷᱚᱛ ᱛᱮ ᱡᱟᱦᱟᱸ ᱞᱮᱠᱟ ᱵᱚ ᱟᱨᱡᱟᱣᱮᱫᱼᱟ ᱦᱩᱲᱩ ᱪᱟᱣᱞᱮ ᱟᱲᱟᱜ ᱥᱟᱠᱟᱢ ᱚᱱᱟ ᱡᱚᱢ ᱠᱟᱛᱮᱫ ᱡᱟᱦᱟᱸ ᱞᱮᱠᱟ ᱵᱚᱱ ᱛᱟᱦᱮᱸ ᱠᱟᱱᱟ ᱢᱟᱲᱟᱝ ᱠᱤᱱᱛᱩ ᱱᱮᱛᱟᱨ ᱫᱚ ᱱᱤᱛᱳᱜ ᱥᱟᱨ ᱛᱮᱭᱟᱜ ᱪᱟᱥᱟᱜ ᱟᱨᱡᱟᱣᱟᱜ ᱵᱚᱱ ᱡᱚᱢᱮᱫᱼᱟ ᱠᱤᱱᱛᱩ ᱚᱱᱠᱟ ᱫᱚ ᱢᱟᱲᱟᱝ ᱞᱮᱠᱟ ᱦᱚᱲᱢᱚ ᱠᱚ ᱛᱟᱵᱚ ᱱᱤᱛᱚᱜ ᱫᱚ ᱴᱷᱤᱠ ᱫᱚ ᱵᱟᱹᱱᱩᱜᱼᱟ ᱦᱮᱸ ᱥᱩᱠᱷᱤᱭᱟᱹ ᱫᱤᱱ ᱱᱤᱛᱚᱜ ᱫᱚ ᱦᱮᱸ ᱦᱮᱸ ᱦᱮᱸ ᱢᱟᱲᱟᱝ ᱫᱚ ᱡᱟᱦᱟᱸ ᱞᱮᱠᱟ ᱟᱵᱚ ᱢᱮᱱᱟ ᱥᱤᱛᱩᱝ ᱨᱮ ᱞᱚᱞᱚ ᱨᱮ ᱢᱟᱱᱮ ᱫᱮᱭᱟ ᱡᱟᱹᱛᱤ ᱞᱮᱠᱟ ᱛᱟᱥᱮ ᱠᱟᱛᱮᱫ ᱵᱟᱹᱫᱽ ᱵᱟᱹᱭᱦᱟᱹᱲ ᱨᱮᱵᱚᱱ ᱠᱷᱟᱴᱟᱜ ᱠᱟᱱ ᱛᱟᱦᱮᱸᱫ ᱱᱤᱛᱚᱜ ᱫᱚ ᱚᱱᱠᱟ ᱫᱚ ᱵᱟᱵᱚ ᱠᱷᱟᱴᱟᱜ ᱠᱟᱱᱟ ᱵᱟᱵᱚ ᱠᱟᱹᱢᱤ ᱠᱟᱱᱟ ᱱᱤᱛᱚᱜ ᱫᱚ ᱥᱩᱠᱷᱮ ᱛᱮᱵᱚᱱ ᱯᱟᱹᱨᱠᱟᱹᱣᱮᱱᱟ ᱡᱚᱱᱤ ᱟᱵᱚ ᱫᱚ ᱢᱟᱱᱮ ᱮᱴᱟᱜ ᱦᱚᱲᱟᱜ ᱵᱷᱚᱨᱥᱟ ᱛᱮᱵᱚᱱ ᱪᱟᱥ ᱵᱟᱥᱚᱜᱼᱟ ᱜᱟᱹᱰᱤ ᱢᱚᱴᱚᱨ ᱪᱮᱛᱟᱱ ᱛᱮᱵᱚᱱ ᱪᱟᱥᱮᱫᱼᱟ ᱱᱤᱛᱚᱜ ᱫᱚ ᱚᱱᱮ ᱚᱱᱠᱟ ᱠᱟᱱᱟ ᱦᱮᱸ ᱠᱚᱢ ᱥᱚᱢᱚᱭ ᱨᱮ ᱰᱷᱮᱹᱨ ᱦᱩᱲᱩ ᱵᱚᱱ ᱟᱨᱡᱟᱣᱮᱫᱼᱟ ᱠᱤᱱᱛᱩ ᱢᱩᱞᱞᱚ ᱫᱚ ᱵᱟᱹᱱᱩᱜ ᱟᱱᱟ ᱠᱤᱱᱛᱩ ᱚᱱᱠᱟ ᱫᱚ ᱢᱩᱞᱞᱚ ᱫᱚ ᱢᱮᱱᱟᱜ ᱜᱮᱭᱟ ᱠᱤᱨᱤᱧ ᱟᱹᱠᱷᱨᱤᱧ ᱨᱮᱫᱚ ᱢᱩᱞᱞᱚ ᱢᱮᱱᱟᱜᱼᱟ ᱠᱤᱱᱛᱩ ᱟᱵᱚ ᱡᱮ ᱡᱟᱦᱟᱸᱭ ᱵᱚᱱ ᱡᱚᱢᱮᱫᱼᱟ ᱵᱚᱱ ᱮᱢᱟᱱᱮᱫᱼᱟ ᱵᱚᱱ ᱦᱚᱲᱢᱚ ᱨᱮ ᱞᱟᱹᱜᱤᱫ ᱛᱮᱫᱚ ᱢᱩᱞᱞᱚ ᱫᱚ ᱵᱟᱹᱱᱩᱜᱼᱟ ᱪᱤᱠᱟᱹᱛᱮ ᱦᱚᱲᱢᱚ ᱟᱵᱚ ᱚᱱᱟᱫᱚ ᱢᱮᱱ ᱦᱤᱥᱟᱹᱵᱽ ᱫᱚ ᱪᱮᱫ ᱞᱮᱠᱟ ᱠᱮᱹᱢᱤᱠᱮᱞ ᱪᱮᱛᱟᱱ ᱛᱮ ᱱᱤᱛᱚᱜ ᱫᱚ ᱟᱵᱚ ᱟᱨᱡᱟᱣ ᱮᱜᱼᱟ ᱦᱮᱸ ᱢᱟᱲᱟᱝ ᱡᱮ ᱡᱟᱦᱟᱸ ᱞᱮᱠᱟ ᱫᱟᱨᱮ ᱜᱩᱨᱤᱡ ᱢᱮᱨᱚᱢ ᱤᱡ ᱚᱱᱟ ᱠᱚᱛᱮ ᱡᱟᱦᱟᱸ ᱵᱚᱱ ᱪᱟᱥᱮᱫᱼᱟ ᱚᱱᱟᱫᱚ ᱦᱚᱲᱢᱚ ᱨᱮ ᱠᱟᱹᱢᱤᱨᱮ ᱞᱟᱜᱟᱜ ᱠᱟᱱ ᱛᱟᱦᱮᱸᱫ ᱠᱤᱱᱛᱩ ᱱᱤᱛᱚᱜ ᱡᱮ ᱥᱟᱨ ᱪᱮᱛᱟᱱ ᱛᱮ ᱚᱱᱟ ᱠᱮᱹᱢᱤᱠᱮᱞ ᱪᱮᱛᱟᱱ ᱛᱮ ᱵᱚᱱ ᱪᱟᱥᱮᱫᱼᱟ ᱚᱱᱟ ᱟᱨᱡᱟᱣ ᱠᱟᱛᱮᱫ ᱵᱚᱱ ᱡᱚᱢᱮᱫᱼᱟ ᱚᱱᱟᱫᱚ ᱟᱵᱚᱣᱟᱜ ᱦᱚᱲᱢᱚ ᱞᱟᱹᱜᱤᱫ ᱠᱷᱟᱨᱟᱯ ᱦᱩᱭᱩᱜ ᱠᱟᱱᱟ ᱚᱱᱮ ᱚᱱᱟ ᱞᱟᱹᱜᱤᱫ ᱦᱚᱸ ᱟᱵᱚ ᱦᱚᱲ ᱫᱚ ᱵᱮᱥᱤ ᱵᱟᱵᱚᱱ ᱞᱟᱥᱴᱤᱝᱼᱚᱜ ᱠᱟᱱᱟ ᱥᱮᱫᱟᱭ ᱦᱟᱲᱟᱢ ᱠᱚᱫᱚ ᱜᱩᱨᱤᱡ ᱪᱟᱥᱟᱜ ᱡᱤᱱᱤᱥ ᱡᱚᱢ ᱠᱟᱛᱮᱫ ᱩᱱᱠᱩ ᱫᱚ ᱟᱹᱰᱤ ᱟᱹᱰᱤ ᱥᱮᱨᱢᱟ ᱠᱚ ᱞᱟᱥᱴᱤᱝ ᱞᱮᱱ ᱛᱟᱦᱮᱱ ᱦᱮᱸ ᱦᱮᱸ ᱦᱳᱭ ᱦᱳᱭ ᱦᱮᱸ ᱜᱚᱢᱠᱮ ᱟᱨ ᱤᱭᱟᱹ ᱢᱟ ᱟᱨ ᱪᱮᱫ ᱠᱩᱠᱞᱤ ᱚᱱᱠᱟ ᱢᱮᱱᱟᱜᱼᱟ ᱛᱟᱦᱞᱮ ᱞᱟᱹᱭᱵᱤᱱ ᱦᱮᱸ ᱥᱮᱫᱟᱭ ᱫᱚ ᱚᱱᱮ ᱚᱱᱠᱟ ᱜᱮ ᱥᱮᱫᱟᱭ ᱫᱚ ᱟᱵᱚᱣᱟᱜ ᱱᱤᱨᱵᱷᱚᱨ ᱛᱟᱦᱮᱸ ᱠᱟᱱᱟ ᱡᱮ ᱵᱟᱝᱟ ᱡᱟᱦᱟᱱᱟᱜ ᱜᱮᱵᱚᱱ ᱪᱟᱥ ᱛᱳ ᱟᱵᱚ ᱫᱚ ᱢᱮᱨᱚᱢ ᱜᱩᱨᱤᱡ ᱠᱤ ᱰᱟᱹᱝᱨᱤ ᱜᱩᱨᱤᱡ ᱚᱱᱟ ᱪᱮᱛᱟᱱ ᱨᱮ ᱟᱥᱟ ᱵᱷᱚᱨᱥᱟ ᱱᱤᱨᱵᱷᱚᱨ ᱛᱟᱦᱮᱸ ᱠᱟᱱᱟ ᱱᱤᱛᱚᱜ ᱫᱚ ᱟᱵᱚ ᱫᱚ ᱚᱱᱟ ᱠᱚᱫᱚ ᱟᱵᱚ ᱫᱚ ᱰᱟᱹᱝᱨᱤ ᱢᱮᱨᱚᱢ ᱫᱚ ᱵᱟᱵᱚᱱ ᱫᱚᱦᱚᱭᱮᱫ ᱠᱚᱣᱟ ᱢᱮᱨᱚᱢ ᱜᱩᱨᱤᱡ ᱠᱤ ᱰᱟᱹᱝᱨᱤ ᱜᱩᱨᱤᱡ ᱨᱮ ᱚᱱᱟ ᱦᱚᱸ ᱵᱟᱹᱱᱩᱜ ᱛᱟᱵᱚᱱᱟ ᱱᱤᱛᱚᱜ ᱫᱚ ᱟᱵᱚ ᱵᱚᱱ ᱱᱤᱨᱵᱷᱚᱨᱮᱫᱼᱟ ᱪᱮᱫ ᱥᱟᱨ ᱪᱮᱛᱟᱱ ᱨᱮ ᱦᱮᱸ